ᱪᱟᱹᱥᱤ ᱦᱚᱯᱚᱱ ᱠᱚ ᱡᱩᱫᱤ ᱰᱟᱹᱝᱨᱤ ᱠᱟᱰᱟ ᱵᱚᱱ ᱦᱟᱛᱟᱣ ᱠᱚᱣᱟ ᱟᱨ ᱰᱟᱹᱝᱨᱤ ᱠᱟᱬᱟ ᱦᱟᱛᱟᱣ ᱨᱮ ᱪᱟᱥ ᱞᱟᱹᱜᱤᱫ ᱛᱮᱵᱚᱱ ᱞᱟᱜᱟᱣ ᱠᱚᱣᱟ ᱪᱟᱥ ᱠᱟᱹᱢᱤᱨᱮ ᱞᱟᱜᱟᱣ ᱞᱟᱹᱜᱤᱫ ᱛᱮ ᱰᱟᱹᱝᱨᱤ ᱠᱟᱰᱟ ᱫᱚ ᱯᱨᱟᱭ ᱚᱲᱟᱜ ᱨᱮ ᱥᱮ ᱡᱚᱛᱚ ᱦᱚᱲ ᱪᱟᱹᱥᱤᱵᱟᱹᱥᱤ ᱚᱲᱟᱜ ᱨᱮᱫᱚ ᱵᱚᱱ ᱫᱚᱦᱚ ᱠᱚᱣᱟ ᱟᱨ ᱩᱱᱠᱩ ᱰᱟᱹᱝᱨᱤ ᱠᱟᱰᱟ ᱫᱚ ᱟᱵᱚᱣᱟᱜ ᱫᱷᱚᱨᱚᱢ ᱟᱫᱷᱟᱨ ᱛᱮᱵᱚᱱ ᱫᱟᱜᱽ ᱪᱤᱱᱦᱟᱹ ᱠᱚᱣᱟ ᱟᱨ ᱫᱟᱜᱽ ᱪᱤᱱᱦᱟᱹ ᱫᱚ ᱦᱟᱸᱥᱫᱟ ᱠᱚᱣᱟᱜ ᱟᱞᱟᱫᱟ ᱛᱟᱦᱮᱱᱟ ᱢᱟᱱᱰᱤ ᱠᱚᱣᱟᱜ ᱟᱞᱟᱫᱟ ᱛᱟᱦᱮᱱᱟ ᱠᱤᱥᱠᱩ ᱠᱚᱣᱟᱜ ᱟᱞᱟᱫᱟ ᱛᱟᱦᱮᱱᱟ ᱥᱚᱨᱮᱱ ᱠᱚᱣᱟᱜ ᱟᱞᱟᱫᱟ ᱛᱟᱦᱮᱱᱟ ᱛᱚ ᱡᱟᱹᱛᱤ ᱨᱮᱱᱟᱜ ᱥᱮ ᱡᱚᱛᱚ ᱯᱟᱹᱨᱤᱥ ᱨᱮᱱᱟᱜ ᱫᱟᱜᱽ ᱟᱞᱟᱜᱽ ᱟᱞᱟᱜᱽ ᱛᱟᱦᱮᱱᱟ ᱟᱨ ᱩᱱᱠᱩ ᱫᱚᱵᱚᱱ ᱪᱤᱱᱦᱟᱹ ᱠᱟᱠᱚᱣᱟ ᱚᱱᱠᱟ ᱛᱮᱜᱮ ᱠᱤᱨᱤᱧ ᱟᱹᱠᱷᱨᱤᱧ ᱨᱮᱦᱚᱸ ᱰᱟᱹᱝᱨᱤ ᱠᱟᱬᱟ ᱫᱚ ᱚᱲᱟᱜ ᱨᱮ ᱡᱟᱦᱟᱸ ᱞᱮᱠᱟ ᱵᱚᱱ ᱟᱹᱥᱩᱞ ᱠᱚᱣᱟ ᱟᱹᱥᱩᱞ ᱦᱟᱨᱟ ᱞᱮᱱᱠᱷᱟᱱ ᱟᱨᱦᱚᱸ ᱵᱚᱱ ᱟᱹᱠᱷᱨᱤᱧ ᱨᱩᱣᱟᱹᱲ ᱠᱚᱣᱟ ᱟᱨ ᱥᱟᱱᱟᱢ ᱠᱟᱹᱢᱤᱨᱮ ᱜᱚᱲᱚ ᱪᱟᱥᱵᱟᱥᱟ ᱩᱱᱠᱩ ᱰᱟᱹᱝᱨᱤ ᱠᱟᱲᱟ ᱛᱮ